ᱱᱚᱣᱟ ᱡᱳᱜᱟ ᱥᱮ ᱵᱮᱭᱟᱢ ᱠᱚᱨᱟᱣ ᱠᱟᱛᱮᱫ ᱤᱧ ᱦᱚᱲᱢᱚ ᱨᱮᱱᱟᱜ ᱟᱭᱢᱟ ᱯᱚᱨᱤᱵᱚᱨᱛᱚᱱᱤᱧ ᱧᱟᱢ ᱠᱮᱫᱟ ᱱᱚᱣᱟ ᱡᱳᱜᱟ ᱨᱮ ᱤᱧᱟᱹᱜ ᱦᱚᱲᱢᱚ ᱨᱮᱱᱟᱜ ᱟᱭᱢᱟ ᱞᱮᱠᱟᱱ ᱢᱚᱱ ᱥᱮ ᱥᱚᱨᱤᱨ ᱨᱮᱱᱟᱜ ᱜᱚᱲᱦᱚᱱ ᱜᱚᱴᱷᱚᱱ ᱥᱟᱱᱟᱢ ᱜᱮ ᱟᱹᱰᱤ ᱨᱤᱞᱟᱹᱢᱟᱞᱟ ᱯᱷᱟᱨᱱᱟᱣ ᱥᱟᱺᱦᱤᱡ ᱤᱧ ᱵᱩᱡᱷᱟᱹᱣ ᱮᱫᱟ ᱱᱚᱣᱟ ᱡᱳᱜᱟ ᱛᱟᱞᱟᱛᱮ ᱛᱤ ᱡᱟᱸᱜᱟ ᱱᱚᱜᱼᱚᱭ ᱡᱮ ᱦᱟᱱᱛᱮ ᱱᱟᱛᱮ ᱞᱟᱲᱟᱣ ᱠᱟᱛᱮᱫ ᱥᱮ ᱦᱚᱲᱢᱚ ᱠᱚ ᱞᱟᱲᱟᱣ ᱠᱟᱛᱮᱫ ᱵᱮᱭᱟᱢ ᱛᱟᱞᱟᱛᱮ ᱥᱚᱨᱤᱨ ᱨᱮ ᱟᱹᱰᱤ ᱜᱟᱱ ᱟᱹᱰᱤ ᱩᱛᱱᱟᱹᱣ ᱤᱧ ᱧᱮᱞ ᱧᱟᱢᱮᱫ ᱠᱟᱱᱟ ᱱᱚᱣᱟ ᱵᱮᱭᱟᱢ ᱛᱟᱞᱟ ᱛᱮᱜᱮ ᱢᱚᱱ ᱠᱚᱦᱚᱸ ᱥᱮ ᱥᱟᱥᱛᱷᱚ ᱦᱚᱲᱢᱚ ᱢᱚᱱᱮ ᱡᱤᱣᱤ ᱥᱟᱱᱟᱢ ᱜᱮ ᱯᱷᱟᱨᱱᱟ ᱥᱟᱺᱦᱤᱡ ᱵᱩᱡᱷᱟᱹᱜ ᱠᱟᱱᱟ